ᱥᱚᱲᱚᱠ ᱥᱟᱦᱟᱨ ᱫᱚ ᱱᱤᱭᱟᱹ ᱠᱷᱟᱹᱛᱤᱨ ᱛᱮ ᱜᱤᱨᱟᱹᱵᱟᱥ ᱠᱚ ᱠᱩᱥᱤᱭᱟᱜ ᱠᱟᱱᱟ ᱥᱚᱲᱚᱠ ᱥᱟᱦᱟᱨ ᱨᱮᱫᱚ ᱡᱮᱦᱮᱛᱩ ᱪᱟᱥ ᱵᱟᱥ ᱦᱩᱭᱩᱜᱼᱟ ᱟᱨ ᱪᱟᱥᱤ ᱵᱟᱥᱤ ᱦᱚᱲ ᱠᱟᱱᱟ ᱠᱚ ᱱᱩᱠᱩ ᱫᱚ ᱟᱛᱳ ᱴᱚᱞᱟ ᱨᱮᱜᱮ ᱠᱚ ᱛᱟᱦᱮᱸ ᱠᱚ ᱠᱩᱥᱤᱭᱟᱜᱼᱟ ᱟᱨ ᱟᱛᱳ ᱴᱚᱞᱟ ᱨᱮᱫᱚ ᱡᱚᱛᱚ ᱨᱚᱠᱚᱢ ᱱᱟᱱᱟ ᱦᱩᱱᱟᱹᱨ ᱪᱟᱥ ᱦᱩᱭᱩᱜᱼᱟ ᱟᱨ ᱥᱚᱲᱚᱠ ᱟᱨ ᱫᱚ ᱚᱝᱠᱟᱱ ᱪᱟᱥ ᱵᱮᱥ ᱞᱮᱠᱟᱱ ᱡᱟᱭᱜᱟ ᱦᱚᱸ ᱵᱟᱱᱩᱜ ᱠᱟᱜᱼᱟ ᱚᱱᱟ ᱠᱷᱟ ᱛᱤᱨ ᱛᱮ ᱥᱚᱲᱚᱠ ᱥᱟᱦᱟᱨ ᱨᱮᱜᱮ ᱠᱚ ᱠᱩᱥᱤᱭᱟᱜᱼᱟ